ᱟᱞᱮᱭᱟᱜ ᱯᱚᱱᱚᱛ ᱨᱮ ᱟᱹᱰᱤ ᱟᱹᱰᱤ ᱟᱭᱢᱟ ᱦᱩᱞᱜᱟᱹᱨᱭᱟᱹ ᱠᱚ ᱛᱟᱦᱮᱸᱠᱟᱱᱟ ᱥᱮ ᱟᱹᱰᱤ ᱟᱭᱢᱟ ᱟᱭᱢᱟ ᱫᱤᱱ ᱠᱚ ᱯᱟᱨᱚᱢᱟᱠᱟᱱᱟ ᱡᱟᱦᱟᱸ ᱫᱚ ᱛᱟᱦᱮᱸᱠᱟᱱᱟ ᱯᱟᱸᱪᱮᱭ ᱢᱮᱹ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱩᱱᱤ ᱫᱚ ᱚᱞ ᱪᱤᱠᱤ ᱞᱤᱯᱤ ᱵᱮᱱᱟᱣ ᱠᱟᱛᱮᱫ ᱯᱟᱥᱱᱟᱣ ᱞᱮᱫᱛᱮ ᱱᱤᱛᱳᱜ ᱟᱵᱚ ᱵᱚᱱ ᱥᱮᱪᱮᱫ ᱫᱟᱲᱭᱟᱜ ᱠᱟᱱᱟ ᱛᱟᱨᱯᱚᱨ ᱛᱟᱦᱮᱸᱠᱟᱱᱟ ᱵᱟᱭᱤᱥᱟ ᱰᱤᱥᱮᱢᱵᱚᱨ ᱵᱷᱟᱥᱟ ᱫᱤᱵᱚᱥ ᱚᱱᱟ ᱫᱚ ᱵᱟᱭᱤᱥ ᱛᱟᱹᱨᱤᱠᱷ ᱨᱮ ᱟᱵᱚᱱᱟᱜ ᱵᱷᱟᱥᱟ ᱥᱚᱝᱵᱤᱫᱷᱟᱱ ᱨᱮ ᱥᱮᱞᱮᱫ ᱞᱮᱱ ᱛᱟᱦᱮᱸᱫᱼᱟ ᱛᱟᱨᱯᱚᱨ ᱛᱤᱨᱤᱥᱟ ᱡᱩᱱ ᱦᱩᱞᱢᱟᱦᱟ ᱡᱟᱦᱟᱸᱫᱚ ᱥᱤᱫᱩ ᱠᱟ ᱱᱩ ᱠᱤᱱ ᱦᱩᱞ ᱞᱮᱫ ᱛᱟᱦᱮᱸᱫ ᱤᱝᱨᱮᱡᱽ ᱥᱟᱞᱟᱜ ᱩᱱᱠᱤᱱ ᱠᱤᱱ ᱦᱩᱞ ᱞᱮᱫ ᱛᱮ ᱱᱤᱛ ᱫᱤᱥᱚᱢ ᱥᱩᱥᱟᱹᱨ ᱞᱮᱱᱛᱮ ᱱᱤᱛᱳᱜ ᱟᱵᱚ ᱱᱟᱯᱟᱭ ᱛᱮ ᱢᱮᱱᱟᱜ ᱵᱚᱱᱟ ᱱᱚᱝᱠᱟ ᱜᱮ ᱟᱹᱰᱤ ᱟᱭᱢᱟ ᱫᱤᱱ ᱠᱚ ᱯᱟᱨᱚᱢᱟᱠᱟᱱᱟ ᱟᱭᱢᱟ ᱟᱭᱢᱟ ᱫᱤᱱ ᱠᱚ ᱢᱮᱱᱟᱜᱼᱟ ᱡᱟᱦᱟᱸᱫᱚ ᱟᱹᱰᱤ ᱜᱚᱨᱚᱵᱟᱛᱮ ᱟᱞᱮᱭᱟᱜ ᱯᱚᱱᱚᱛ ᱨᱮᱞᱮ ᱢᱟᱱᱟᱣᱟ